ᱛᱷᱟᱹᱱᱤᱛ ᱥᱮᱪᱮᱫ ᱥᱮ ᱥᱮᱬᱟ ᱨᱮ ᱫᱟᱣ ᱡᱟᱦᱟᱸ ᱫᱚ ᱵᱟᱸᱠᱩᱲᱟ ᱦᱚᱱᱚᱛ ᱨᱮ ᱧᱟᱢᱚᱜᱼᱟ ᱦᱚᱱᱚᱛ ᱨᱮᱱᱟᱜ ᱩᱛᱱᱟᱹᱣ ᱥᱮ ᱞᱟᱦᱟ ᱨᱮ ᱮᱱᱮᱢ ᱮ ᱫᱚᱦᱚᱭᱟ ᱡᱮ ᱞᱮᱠᱟ ᱯᱨᱟᱭᱢᱟᱨᱤ ᱠᱷᱚᱱ ᱮᱛᱚᱦᱚᱵ ᱠᱟᱛᱮᱫ ᱦᱟᱭ ᱥᱠᱩᱞ ᱥᱮᱠᱮᱱᱰᱟᱨᱤ ᱜᱨᱮᱡᱩᱮᱴ ᱥᱟᱭᱤᱱᱥ ᱢᱟᱥᱴᱟᱨ ᱰᱤᱜᱽᱨᱤ ᱱᱚᱶᱟ ᱠᱚ ᱫᱟᱹᱭᱠᱟᱹ ᱥᱮ ᱩᱛᱱᱟᱹᱣ ᱞᱟᱦᱟ ᱨᱮ ᱮᱱᱮᱢ ᱮ ᱫᱚᱦᱚᱭᱟ ᱟᱨ ᱠᱤᱪᱷᱩ ᱠᱚᱪᱤᱝ ᱥᱮᱱᱴᱟᱨ ᱥᱮ ᱵᱷᱩᱨᱛᱤ ᱥᱟᱯᱲᱟᱣ ᱛᱟᱞᱢᱟ ᱠᱚᱫᱚ ᱯᱱᱰᱤᱛ ᱨᱟᱜᱷᱩᱱᱟᱛᱷ ᱢᱩᱨᱢᱩ ᱥᱢᱨᱤᱛᱤ ᱢᱤᱥᱚᱱ ᱥᱠᱩᱞ ᱯᱷᱩᱞᱠᱩᱥᱢᱟ ᱦᱟᱭ ᱤᱥᱠᱩᱞ ᱟᱨ ᱯᱷᱩᱞᱠᱩᱥᱢᱟ ᱱᱤᱛᱭᱟ ᱵᱟᱞᱤᱠᱟ ᱵᱤᱫᱭᱟᱞᱟᱭ ᱮᱢᱟᱱ ᱠᱚ ᱟᱨ ᱥᱚᱨᱠᱟᱨ ᱵᱤᱨᱫᱟᱹᱜᱟᱲ ᱨᱮᱱᱟᱜ ᱵᱮᱵᱚᱥᱛᱟ ᱠᱚᱫᱚ ᱥᱟᱱᱟᱢᱟᱜ ᱱᱟᱯᱟᱭ ᱜᱮᱭᱟ ᱡᱮᱢᱚᱱ ᱢᱟᱪᱮᱫ ᱢᱟᱪᱮᱛᱟᱱᱤ ᱠᱚᱦᱚᱸ ᱱᱟᱯᱟᱭ ᱛᱮᱠᱚ ᱚᱞ ᱯᱟᱲᱦᱟᱣᱟ ᱟᱨ ᱯᱚᱛᱚᱵ ᱠᱚᱦᱚᱸ ᱵᱤᱱᱟ ᱯᱚᱭᱥᱟ ᱛᱮᱜᱮ ᱧᱟᱢᱚᱜᱼᱟ